ᱤᱧ ᱠᱩᱥᱤᱭᱟᱜ ᱧᱮᱧᱮᱞ ᱡᱟᱭᱜᱟ ᱢᱮᱞᱟ ᱠᱚᱫᱚ ᱦᱩᱭᱩᱜ ᱠᱟᱱᱟ ᱡᱟᱢᱛᱚᱲᱟ ᱪᱷᱟᱛᱟ ᱦᱩᱭᱩᱜᱼᱟ ᱱᱚᱜᱼᱚᱭ ᱵᱷᱟᱫᱚᱨ ᱵᱚᱸᱜᱟ ᱚᱱᱟ ᱪᱷᱟᱛᱟ ᱴᱟᱺᱰᱤ ᱨᱮ ᱢᱤᱫᱜᱷᱟᱲᱤᱡ ᱜᱮ ᱦᱩᱭᱩᱜᱼᱟ ᱛᱳ ᱟᱹᱰᱤ ᱟᱭᱢᱟ ᱦᱚᱲ ᱠᱚ ᱡᱟᱣᱨᱟᱜᱼᱟ ᱟᱫᱚ ᱚᱱᱟ ᱫᱚ ᱢᱤᱫ ᱫᱤᱱ ᱜᱮ ᱦᱩᱭᱩᱜᱼᱟ ᱛᱚ ᱟᱫᱚ ᱟᱹᱰᱤ ᱟᱸᱴ ᱜᱮ ᱠᱚᱞᱮ ᱠᱩᱥᱤᱭᱟᱜᱼᱟ ᱢᱚᱡᱽ ᱜᱮ ᱮᱱᱮᱡ ᱥᱮᱨᱮᱧ ᱦᱩᱭᱩᱜᱼᱟ ᱚᱸᱰᱮ ᱪᱷᱟᱛᱟ ᱯᱟᱛᱟ ᱦᱚᱲᱟᱜ ᱮᱠᱮᱱ ᱦᱚᱲ ᱠᱚ ᱡᱟᱣᱨᱟᱜᱼᱟ ᱚᱸᱰᱮ ᱫᱚ ᱦᱚᱲᱟᱜ ᱢᱮᱞᱟ ᱨᱮᱫᱚ ᱫᱤᱠᱩ ᱠᱚᱫᱚ ᱵᱟᱝ ᱠᱚ ᱥᱮᱱᱚᱜᱼᱟ ᱛᱟᱯᱚᱨ ᱤᱧ ᱱᱚᱜᱼᱚᱭ ᱤᱧ ᱠᱩᱥᱤᱭᱟᱜ ᱡᱟᱭᱜᱟ ᱫᱚ ᱯᱟᱛᱟ ᱫᱚ ᱦᱩᱭᱩᱜᱼᱟ ᱱᱚᱜᱼᱚᱭ ᱤᱭᱟᱹ ᱡᱟᱫᱚᱵᱽᱜᱚᱸᱡ ᱢᱮᱞᱟ ᱦᱩᱭᱩᱜᱼᱟ ᱪᱷᱟᱛᱟ ᱜᱮ ᱵᱚᱞᱮ ᱯᱟᱛᱟ ᱜᱮ ᱦᱩᱭᱩᱜᱼᱟ ᱚᱱᱟ ᱫᱚ ᱦᱟᱱᱮ ᱥᱮᱭ ᱯᱚᱭᱞᱟ ᱵᱳᱭᱥᱟᱠᱷ ᱥᱮᱫ ᱦᱩᱭᱩᱜᱼᱟ ᱚᱸᱰᱮ ᱦᱚᱸ ᱟᱹᱰᱤ ᱟᱹᱰᱤ ᱦᱚᱲ ᱠᱚ ᱦᱟᱣᱨᱟᱜᱼᱟ ᱟᱹᱰᱤ ᱟᱹᱰᱤ ᱦᱚᱲ ᱚᱸᱰᱮ ᱟᱭᱢᱟ ᱞᱟᱜᱽᱬᱮ ᱠᱚ ᱟᱹᱜᱩᱭᱟ ᱚᱸᱰᱮ ᱢᱚᱡᱽ ᱢᱚᱡᱽ ᱮᱱᱮᱡ ᱥᱤᱨᱤᱧ ᱦᱩᱭᱩᱜᱼᱟ ᱛᱟᱨᱯᱚᱨᱮ ᱚᱸᱰᱮ ᱦᱚᱸ ᱢᱤᱫ ᱫᱤᱱ ᱜᱮ ᱦᱩᱭᱩᱜᱼᱟ ᱢᱤᱫ ᱫᱤᱱ ᱠᱚ ᱡᱟᱣᱨᱟᱜᱼᱟ ᱢᱤᱫ ᱫᱤᱱ ᱠᱚ ᱫᱚᱥᱟᱨ ᱦᱤᱞᱳᱜ ᱠᱚ ᱟᱹᱪᱩᱨᱚᱜᱼᱟ ᱵᱚᱞᱮ ᱟᱫᱚ ᱚᱱᱟ ᱠᱚ ᱧᱮᱞ ᱵᱟᱲᱟ ᱠᱟᱛᱮᱫ ᱱᱤᱭᱟᱹ ᱠᱚᱨᱮ ᱫᱚ ᱟᱫᱚ ᱧᱮᱞᱟᱜ ᱡᱟᱭᱜᱟ ᱫᱚ ᱩᱱᱟᱹᱜ ᱢᱮᱞᱟ ᱪᱷᱟᱛᱟ ᱯᱟᱛᱟ ᱫᱚ ᱵᱟᱹᱱᱩᱜᱼᱟ ᱛᱟᱨᱯᱚᱨᱮ ᱫᱚ ᱟᱫᱚ ᱦᱟᱱᱮ ᱦᱚᱲᱟᱜ ᱫᱚ ᱦᱩᱭᱩᱜᱼᱟ ᱤᱭᱟᱹ ᱨᱮ ᱥᱤᱞᱫᱟ ᱯᱟᱛᱟ ᱟᱫᱚ ᱚᱸᱰᱮ ᱜᱮ ᱪᱟᱞᱟᱣ ᱵᱟᱲᱟᱣ ᱠᱟᱱᱟᱞᱮ ᱧᱮᱞ ᱟᱠᱟᱫᱟᱞᱮ ᱪᱷᱟᱛᱟ ᱯᱟᱛᱟ ᱢᱚᱡᱽ ᱜᱮ ᱮᱱᱮᱡ ᱥᱤᱨᱤᱧ ᱦᱩᱭᱩᱜᱼᱟ ᱞᱟᱹᱴᱩ ᱯᱟᱨᱟᱝ ᱧᱮᱞ ᱠᱮᱫᱟ ᱞᱮ ᱪᱷᱟᱛᱟ ᱦᱩᱭᱩᱜᱼᱟ ᱛᱟᱨᱯᱚᱨᱮ ᱞᱟᱹᱴᱩ ᱯᱟᱨᱟᱝ ᱰᱟᱝ ᱛᱮ ᱮᱠᱫᱚᱢ ᱚᱸᱰᱮ ᱠᱚ ᱥᱚᱜᱚᱭ ᱵᱟᱲᱟᱭᱟ ᱛᱟᱯᱚᱨᱮ ᱧᱮᱞᱚᱜᱼᱟ ᱚᱸᱰᱮ ᱢᱟᱨᱟᱝ ᱩᱛᱟᱹᱨ ᱰᱟᱝ ᱛᱟᱨᱯᱚᱨᱮ ᱮᱱᱮᱡ ᱟᱠᱚ ᱥᱩᱠᱨᱤ ᱡᱤᱞ ᱯᱤᱴᱷᱟᱹ ᱠᱚᱠᱚ ᱟᱹᱠᱷᱟᱹᱨᱤᱧᱟ ᱡᱚᱢ ᱟᱹᱜᱩ ᱵᱟᱲᱟᱣ ᱠᱟᱫᱟᱞᱮ ᱯᱟᱹᱧᱪᱤ ᱥᱟᱹᱲᱤ ᱠᱚᱠᱚ ᱟᱹᱠᱷᱟᱹᱨᱤᱧᱟ ᱦᱚᱲᱟᱜ ᱜᱮ ᱚᱸᱰᱮ ᱦᱚᱸ ᱫᱤᱠᱩ ᱫᱚ ᱢᱤᱫᱴᱮᱱ ᱜᱮ ᱵᱟᱢ ᱧᱟᱢᱮᱭᱟ ᱚᱸᱰᱮ ᱫᱚ ᱫᱤᱠᱩ ᱜᱮ ᱵᱟᱠᱚ ᱥᱮᱱ ᱚᱪᱚᱣ ᱠᱚᱣᱟ ᱦᱚᱲ ᱜᱮ ᱦᱟᱱᱟ ᱱᱤᱭᱟᱹ ᱡᱚᱛᱚ ᱠᱤᱪᱷᱩ ᱦᱚᱲ ᱜᱮᱠᱚ ᱵᱟᱡᱟᱨᱟ ᱦᱚᱲ ᱜᱮᱠᱚ ᱟᱹᱠᱷᱟᱹᱨᱤᱧᱟ ᱟᱨ ᱦᱚᱲᱟᱜ ᱥᱚᱢᱟᱡᱽ ᱠᱟᱱᱟ ᱛᱚ ᱚᱸᱰᱮ ᱫᱚ ᱫᱤᱠᱩ ᱫᱚ ᱵᱟᱝᱠᱚ ᱵᱚᱞᱚ ᱚᱪᱚᱣᱟᱠᱚᱣᱟ ᱚᱱᱟ ᱢᱮᱞᱟ ᱫᱚ ᱟᱹᱰᱤ ᱟᱸᱴ ᱜᱮᱧ ᱠᱩᱥᱤᱭᱟᱜᱼᱟ ᱤᱧ ᱫᱚ